ᱦᱮᱸ ᱤᱧ ᱫᱚ ᱡᱮᱹᱞ ᱵᱚᱞᱛᱮ ᱫᱚ ᱥᱤᱢ ᱡᱮᱞ ᱟᱰᱤ ᱟᱸᱴᱤᱧ ᱠᱩᱥᱤᱭᱟᱜᱼᱟ ᱪᱮᱫᱟᱜ ᱥᱮ ᱢᱟᱱᱮ ᱚᱱᱟ ᱫᱚ ᱡᱚᱢ ᱨᱮᱦᱚᱸ ᱢᱚᱸᱡᱽ ᱜᱤᱧ ᱵᱩᱡᱷᱟᱹᱣᱟ ᱛᱚ ᱱᱚᱶᱟ ᱫᱚ ᱱᱚᱝᱠᱟ ᱠᱟᱛᱤᱧ ᱤᱥᱤᱱᱟ ᱥᱩᱱᱩᱢᱤᱧ ᱞᱚᱞᱚ ᱦᱚᱪᱚ ᱠᱮᱫ ᱜᱮ ᱛᱟᱨᱯᱚᱨᱮ ᱯᱮᱷᱭᱟᱡ ᱠᱟᱴᱤᱡᱼᱠᱟᱴᱤᱡ ᱤᱧ ᱜᱮᱫᱟ ᱛᱟᱨᱯᱚᱨᱮ ᱢᱟᱨᱤᱪ ᱠᱟᱴᱤᱡᱼᱠᱟᱴᱤᱡ ᱤᱧ ᱜᱮᱫᱟ ᱟᱫᱚ ᱢᱟᱨᱤᱪᱤᱧ ᱞᱟᱜᱟᱣᱟᱜᱼᱟ ᱛᱟᱨᱯᱚᱨᱮ ᱯᱮᱸᱭᱟᱡᱤᱧ ᱞᱟᱜᱟᱣᱟᱜᱼᱟ ᱛᱟᱨᱯᱚᱨᱮ ᱚᱱᱟ ᱠᱚ ᱜᱷᱟᱱᱴᱟ ᱵᱟᱲᱟ ᱠᱟᱛᱮ ᱛᱟᱯᱚᱨᱮ ᱟᱫᱟ ᱨᱟᱥᱩᱱ ᱥᱮ ᱢᱚᱥᱞᱟ ᱥᱮ ᱡᱤᱨᱟᱹ ᱛᱟᱨᱯᱚᱨᱮ ᱮᱢᱟᱱ ᱛᱮᱭᱟᱜ ᱢᱮᱱᱟᱜᱼᱟ ᱢᱚᱥᱞᱟ ᱠᱚ ᱦᱩᱸ ᱚᱱᱟ ᱠᱚ ᱫᱷᱚᱱᱮ ᱠᱚ ᱚᱱᱟ ᱠᱚ ᱨᱤᱫ ᱵᱟᱲᱟ ᱠᱟᱛᱮ ᱛᱷᱚᱲᱟ ᱛᱷᱚᱲᱟ ᱥᱟᱱᱟᱢ ᱠᱤᱪᱷᱩ ᱨᱤᱫ ᱵᱟᱲᱟ ᱠᱟᱛᱮᱫ ᱚᱱᱟ ᱠᱩ ᱠᱟᱴᱤᱡᱼᱠᱟᱴᱤᱡ ᱤᱧ ᱞᱟᱜᱟᱣᱟᱜᱼᱟ ᱜᱷᱟᱱᱴᱟ ᱵᱟᱲᱟ ᱠᱟᱛᱮ ᱡᱮᱢᱚᱱ ᱢᱚᱥᱞᱟᱧ ᱞᱟᱜᱟᱣ ᱟᱫᱟ ᱛᱟᱨᱯᱚᱨᱮ ᱟᱫᱟᱧ ᱞᱟᱜᱟᱣ ᱟᱫᱟ ᱛᱟᱨᱯᱚᱨᱮ ᱚᱱᱟ ᱠᱚ ᱜᱷᱟᱱᱴᱟ ᱵᱟᱲᱟ ᱠᱟᱛᱮ ᱛᱟᱨᱯᱚᱨ ᱡᱮᱹᱞ ᱢᱚᱸᱡᱽ ᱛᱤᱧ ᱟᱨᱩᱵ ᱠᱮᱫ ᱜᱮ ᱯᱮ ᱯᱳᱱ ᱫᱚᱢ ᱛᱟᱨᱯᱚᱨᱮ ᱟᱨᱩᱵ ᱵᱟᱲᱟ ᱠᱟᱛᱮ ᱚᱱᱟ ᱪᱮᱛᱟᱱ ᱨᱮ ᱮᱸᱫ ᱞᱤᱵᱩᱧ ᱞᱟᱜᱟᱣᱟᱜᱼᱟ ᱮᱸᱫ ᱞᱤᱵᱩ ᱢᱚᱸᱡᱽ ᱛᱮ ᱞᱟᱜᱟᱣ ᱠᱟᱛᱮ ᱢᱟᱠᱷᱟᱣ ᱠᱟᱛᱮ ᱡᱟᱛᱮ ᱚᱱᱟ ᱫᱚ ᱵᱟᱝ ᱠᱮᱪᱟᱜᱚᱜ ᱟᱹᱰᱤ ᱢᱚᱸᱡᱽ ᱵᱩᱡᱷᱟᱹᱜᱼᱟ ᱡᱚᱢ ᱨᱮᱦᱚᱸ ᱟᱨ ᱠᱮᱪᱷᱟᱜ ᱦᱚᱸ ᱵᱟᱝ ᱠᱮᱪᱟᱜᱚᱜᱼᱟ ᱡᱮᱹᱞ ᱫᱚ ᱚᱱᱠᱟ ᱯᱤᱥᱼᱯᱤᱥ ᱜᱮ ᱛᱟᱦᱮᱱᱟ ᱛᱚ ᱚᱱᱟᱧ ᱞᱟᱜᱟᱣᱟᱜ ᱜᱮ ᱚᱱᱟ ᱞᱟᱜᱟᱣ ᱠᱟᱛᱮ ᱛᱟᱨᱯᱚᱨᱮ ᱫᱚ ᱱᱚᱶᱟ ᱵᱩᱞᱩᱝᱤᱧ ᱞᱟᱜᱟᱣᱟᱜᱼᱟ ᱛᱟᱨᱯᱚᱨᱮ ᱥᱟᱥᱟᱝᱤᱧ ᱞᱟᱜᱟᱣᱟᱜᱼᱟ ᱟᱫᱚ ᱢᱤᱫ ᱜᱷᱟᱲᱤᱡ ᱤᱧ ᱜᱷᱟᱱᱴᱟ ᱵᱟᱲᱟ ᱠᱮᱫ ᱜᱮ ᱛᱟᱨᱯᱚᱨᱮᱧ ᱯᱚᱴᱚᱢ ᱠᱟᱜᱼᱟ ᱟᱫᱚ ᱯᱚᱴᱚᱢ ᱠᱟᱛᱮ ᱯᱨᱟᱭ ᱟᱫᱷ ᱜᱷᱚᱱᱴᱟ ᱞᱮᱠᱟ ᱦᱳᱭᱳᱜᱼᱟ ᱟᱫᱷ ᱜᱷᱚᱱᱴᱟ ᱫᱚ ᱵᱟᱝᱟ ᱛᱚᱵᱮ ᱛᱷᱚᱲᱟᱼᱛᱷᱚᱲᱟ ᱛᱤᱧ ᱚᱴᱟᱜᱟ ᱟᱨᱦᱩᱧ ᱧᱮᱞᱟ ᱡᱮ ᱪᱮᱫ ᱞᱮᱠᱟ ᱦᱳᱭ ᱟᱠᱟᱱᱟ ᱟᱫᱚ ᱚᱱᱠᱟ ᱠᱟᱛᱮᱫ ᱜᱤᱧ ᱜᱷᱟᱱᱴᱟᱭᱤᱧ ᱢᱤᱫ ᱫᱚᱢ ᱠᱟᱛᱮ ᱟᱵᱟᱨᱤᱧ ᱛᱮᱱ ᱠᱟᱜᱼᱟ ᱟᱵᱟᱨᱤᱧ ᱧᱮᱞᱟ ᱡᱮ ᱦᱳᱭᱳᱜ ᱠᱟᱱᱟ ᱡᱮ ᱛᱷᱚᱲᱟ ᱜᱟᱱ ᱢᱤᱰᱤᱭᱟᱢ ᱥᱟᱭᱤᱡᱽ ᱨᱤᱧ ᱫᱚᱦᱚᱭᱟ ᱥᱮᱸᱜᱮᱞ ᱫᱚ ᱡᱟᱛᱮ ᱚᱱᱟ ᱨᱟᱯᱟᱜ ᱦᱚᱸ ᱵᱟᱝ ᱨᱟᱯᱟᱜᱚᱜ ᱟᱨ ᱥᱮ ᱵᱚᱞᱮ ᱢᱚᱸᱡᱽ ᱜᱮ ᱦᱳᱭᱳᱜ ᱵᱚᱞᱮ ᱚᱱᱠᱟ ᱞᱮᱠᱟᱧ ᱤᱥᱤᱱᱟ ᱟᱫᱚ ᱚᱱᱠᱟ ᱜᱮ ᱞᱟᱲᱟᱣ ᱵᱟᱲᱟᱣ ᱠᱟᱛᱮ ᱚᱱᱠᱟ ᱜᱮ ᱢᱤᱫ ᱜᱷᱚᱱᱴᱟ ᱫᱷᱚᱨᱮ ᱟᱹᱰᱤ ᱢᱚᱸᱡᱽ ᱠᱚᱥᱟᱣᱟ ᱛᱟᱨᱯᱚᱨᱮ ᱟᱫᱚ ᱱᱚᱜᱼᱚᱭ ᱛᱮᱡ ᱯᱟᱛᱟ ᱠᱚ ᱥᱮ ᱥᱮ ᱛᱷᱚᱲᱟ ᱜᱟᱱ ᱥᱚᱸᱥᱤᱧ ᱞᱟᱜᱟᱣᱟᱜᱼᱟ ᱡᱟᱛᱮ ᱥᱚ ᱵᱟᱝ ᱪᱟᱵᱟᱜ ᱥᱚ ᱚᱱᱟ ᱫᱚ ᱵᱟᱝ ᱛᱟᱦᱮᱱᱟ ᱥᱚᱸᱥ ᱞᱟᱜᱟᱣ ᱞᱮᱠᱷᱟᱱ ᱫᱚ ᱛᱟᱨᱯᱚᱨᱮ ᱫᱚ ᱚᱱᱟ ᱜᱚᱨᱚᱢ ᱢᱚᱥᱞᱟ ᱞᱟᱥᱴ ᱨᱮᱫᱩᱧ ᱞᱟᱜᱟᱣᱟ ᱛᱟᱨᱯᱚᱨᱮ ᱚᱱᱟ ᱠᱚᱥᱟᱣᱼᱠᱚᱥᱟᱣ ᱠᱟᱛᱮ ᱠᱚᱥᱟᱣ ᱠᱚᱥᱟᱣ ᱠᱟᱛᱮ ᱛᱟᱨᱯᱚᱨᱮ ᱳᱭ ᱛᱤᱱ ᱢᱤᱱᱤᱴ ᱜᱟᱱ ᱚᱱᱠᱟᱧ ᱠᱚᱥᱟᱣ ᱠᱮᱫ ᱜᱮ ᱛᱟᱨᱯᱚᱨᱮ ᱟᱫᱚᱧ ᱫᱚᱦᱚ ᱠᱮᱫ ᱜᱮ ᱛᱟᱨᱯᱚᱨᱮ ᱛᱷᱚᱲᱟ ᱜᱟᱱ ᱢᱟᱱᱮ ᱵᱮᱨᱮᱞ ᱢᱟᱨᱤᱪ ᱞᱟᱜᱟᱣ ᱞᱮᱠᱷᱟᱱ ᱫᱚ ᱪᱮᱫ ᱥᱚᱨᱤᱨ ᱥᱟᱥᱛᱚ ᱨᱮ ᱟᱹᱰᱤ ᱢᱚᱸᱡᱽ ᱱᱟᱯᱟᱭ ᱛᱟᱦᱮᱱᱟ ᱟᱨ ᱚᱲᱟᱜ ᱨᱮᱫᱚ ᱦᱚᱸᱜᱼᱚᱭ ᱵᱮᱨᱮᱞ ᱢᱟᱨᱤᱪ ᱛᱮᱜᱮᱞᱮ ᱩᱛᱩ ᱫᱟᱠᱟᱭᱟ ᱠᱟᱨᱚᱱ ᱨᱚᱦᱚᱲ ᱢᱟᱨᱤᱪ ᱛᱮᱫᱚ ᱥᱚᱨᱤᱨ ᱥᱟᱥᱛᱷᱚ ᱢᱚᱸᱡᱽ ᱵᱟᱝ ᱛᱟᱦᱮᱱᱟ ᱚᱱᱟ ᱠᱟᱨᱚᱱ ᱛᱮ ᱛᱚ ᱡᱷᱚᱛᱚ ᱦᱚᱲ ᱡᱚᱢ ᱨᱮ ᱡᱟᱛᱮ ᱢᱚᱸᱡᱽ ᱠᱚ ᱵᱩᱡᱷᱟᱹᱣ ᱚᱱᱠᱟᱞᱮᱠᱟ ᱩᱛᱩᱧ ᱪᱮᱥᱴᱟᱭᱟ ᱚᱱᱟᱛᱮ ᱱᱚᱶᱟ ᱩᱛᱩ ᱫᱚ ᱟᱹᱰᱤ ᱟᱸᱹ ᱡᱷᱚᱛᱚ ᱦᱚᱲ ᱜᱮᱠᱚ ᱠᱩᱥᱤᱣᱟᱛᱤᱧᱟ ᱚᱱᱟᱛᱮ ᱱᱚᱶᱟ ᱜᱮ ᱟᱹᱰᱤ ᱱᱟᱯᱟᱭᱤᱧ ᱵᱩᱡᱷᱟᱹᱣᱟ ᱟᱨ ᱡᱷᱚᱛᱚ ᱦᱚᱲ ᱡᱚᱢ ᱠᱟᱛᱮ ᱟᱹᱰᱤ ᱢᱚᱸᱡᱽ ᱡᱷᱚᱛᱚ ᱦᱚᱲ ᱜᱮᱠᱚ ᱢᱮᱱᱟ ᱟᱹᱰᱤ ᱢᱚᱸᱡᱽ ᱜᱮᱢ ᱩᱛᱩᱣᱟᱠᱟᱫᱟ ᱟᱹᱰᱤ ᱢᱚᱸᱡᱽ ᱥᱮᱵᱮᱞ ᱠᱟᱱᱟ ᱮᱸᱫ ᱱᱚᱝᱠᱟᱞᱮᱠᱟ ᱛᱮᱜᱮ ᱤᱧ ᱦᱚᱸ ᱟᱹᱰᱤ ᱨᱟᱹᱥᱠᱟᱹᱧ ᱵᱩᱡᱷᱟᱹᱣᱟ